ᱢᱟᱞᱫᱟ ᱦᱚᱱᱚᱛ ᱨᱮᱭᱟᱜ ᱱᱟᱜᱟᱢᱫᱚ ᱦᱩᱭᱩᱜ ᱠᱟᱱᱟ ᱚᱸᱰᱮᱫᱚ ᱚᱠᱟᱴᱟᱜ ᱜᱳᱣᱲ ᱢᱮᱱᱟᱜ ᱱᱚᱣᱟ ᱜᱳᱣᱲᱫᱚ ᱢᱤᱫ ᱚᱠᱛᱮ ᱱᱚᱣᱟ ᱵᱟᱝᱞᱟ ᱨᱮᱱᱟᱜ ᱨᱟᱡᱽᱫᱷᱟᱱᱤ ᱛᱟᱦᱮᱸᱠᱟᱱᱟ ᱨᱟᱡᱟ ᱥᱚᱥᱟᱝᱠᱚ ᱱᱚᱰᱮᱭ ᱨᱟᱡᱽᱟᱹᱨᱤᱭ ᱪᱟᱞᱟᱣᱮᱫ ᱛᱟᱦᱮᱱᱟ ᱚᱱᱠᱟ ᱞᱮᱠᱟᱛᱮ ᱥᱮᱫᱟᱭ ᱱᱚᱣᱟ ᱢᱟᱞᱫᱟ ᱡᱮᱞᱟᱨᱮ ᱟᱭᱢᱟ ᱳᱭᱛᱤᱦᱟᱥᱤᱠ ᱡᱟᱭᱜᱟ ᱧᱮᱞ ᱧᱟᱢᱚᱜᱚᱼᱟ ᱦᱟᱱᱛᱮ ᱡᱮᱢᱚᱱ ᱤᱝᱨᱮᱡᱽᱵᱟᱡᱟᱨ ᱵᱞᱚᱠᱨᱮ ᱜᱳᱣᱲ ᱢᱮᱱᱟᱜᱼᱟ ᱱᱟᱛᱮ ᱦᱚᱨᱤᱯᱩᱨ ᱵᱞᱚᱠᱨᱮ ᱡᱚᱜᱽᱡᱤᱵᱚᱱᱯᱩᱨ ᱢᱮᱱᱟᱜᱼᱟ ᱱᱚᱛᱮ ᱜᱟᱡᱚᱞ ᱵᱞᱚᱠᱨᱮ ᱟᱫᱤᱱᱟ ᱯᱟᱱᱰᱩᱣᱟ ᱢᱚᱥᱡᱤᱫᱽ ᱢᱮᱱᱟᱜᱼᱟ ᱢᱤᱫᱚᱠᱛᱮ ᱱᱚᱸᱰᱮᱫᱚ ᱮᱴᱟᱜ ᱡᱟᱹᱛᱠᱚᱠᱚ ᱨᱟᱡᱚᱛᱛᱚᱭᱮᱫ ᱠᱟᱱ ᱛᱟᱦᱮᱸᱠᱟᱱᱟ ᱟᱨ ᱩᱱᱠᱩᱫᱚ ᱟᱠᱚ ᱞᱮᱠᱟᱛᱮ ᱟᱠᱚᱣᱟᱜ ᱨᱟᱡᱟᱹᱨᱤ ᱱᱚᱰᱮᱠᱚ ᱪᱟᱞᱟᱣᱮᱫᱠᱟᱱ ᱛᱟᱦᱮᱸᱠᱟᱱᱟ ᱟᱨ ᱢᱟᱞᱫᱟ ᱱᱤᱛᱚᱜ ᱚᱠᱟᱴᱟᱜ ᱢᱟᱞᱫᱟ ᱥᱚᱫᱚᱨ ᱢᱚᱦᱚᱠᱩᱢᱟ ᱱᱚᱣᱟᱫᱚ ᱢᱤᱫᱚᱠᱛᱮ ᱤᱝᱞᱤᱥᱵᱟᱡᱟᱨ ᱢᱮᱱᱛᱮᱦᱚᱸ ᱠᱚ ᱢᱮᱛᱟᱜ ᱠᱟᱱᱟ ᱠᱟᱨᱚᱱ ᱤᱝᱨᱮᱡᱽ ᱠᱚᱣᱟᱜ ᱢᱤᱫᱴᱮᱱ ᱱᱚᱰᱮ ᱛᱷᱟᱢᱜᱟᱹᱰᱤ ᱛᱟᱦᱮᱸᱠᱟᱱ ᱛᱟᱠᱚᱣᱟ ᱟᱫᱚ ᱡᱟᱭᱦᱳᱠ ᱱᱤᱛᱚᱜᱫᱚ ᱩᱱᱠᱩ ᱥᱮᱫᱟᱭ ᱨᱟᱡᱽᱨᱮ ᱱᱚᱣᱟ ᱫᱮᱥ ᱥᱟᱫᱷᱤᱱ ᱛᱟᱭᱚᱢᱫᱚ ᱢᱟᱞᱫᱟ ᱢᱤᱫᱴᱮᱱ ᱱᱚᱣᱟ ᱯᱚᱥᱪᱤᱢᱵᱚᱝᱜᱚ ᱯᱚᱱᱚᱛ ᱨᱮᱭᱟᱜ ᱢᱤᱫᱴᱮᱱ ᱦᱚᱱᱚᱛ ᱠᱟᱱᱟ ᱟᱫᱚ ᱱᱤᱛᱚᱜ ᱱᱚᱰᱮᱫᱚ ᱯᱚᱧᱪᱟᱭᱮᱛᱤᱨᱟᱡᱽ ᱱᱚᱜᱼᱚᱭ ᱡᱮ ᱯᱮᱭᱟ ᱥᱤᱥᱴᱮᱢ ᱡᱮᱞᱟ ᱯᱚᱨᱤᱥᱚᱫᱽ ᱯᱚᱧᱪᱟᱭᱮᱛ ᱥᱚᱢᱤᱛᱤ ᱥᱮ ᱯᱚᱧᱪᱟᱭᱮᱛ ᱱᱚᱝᱠᱟ ᱞᱮᱠᱟᱛᱮ ᱱᱚᱰᱮᱫᱚ ᱪᱟᱞᱟᱜᱼᱟ ᱠᱟᱱᱟ ᱱᱚᱣᱟ ᱢᱟᱞᱫᱟ ᱡᱮᱞᱟ ᱛᱟᱞᱟᱛᱮᱜᱮ ᱢᱚᱦᱟᱱᱚᱱᱫᱟ ᱴᱟᱝᱜᱚᱱ ᱯᱩᱱᱚᱵᱷᱚᱵᱟ ᱯᱷᱩᱞᱳᱦᱟᱨ ᱱᱚᱝᱠᱟ ᱟᱭᱢᱟ ᱜᱟᱰᱟᱠᱚ ᱟᱛᱩ ᱯᱟᱨᱚᱢ ᱪᱟᱞᱟᱣ ᱠᱟᱱᱟ ᱥᱮᱫᱟᱭ ᱡᱩᱜᱽᱨᱮ ᱱᱚᱰᱮ ᱟᱭᱢᱟ ᱱᱟᱜᱟᱢᱤᱭᱟᱹ ᱠᱚᱣᱟᱜ ᱢᱟᱭᱟᱢ ᱟᱛᱩᱣᱟᱠᱟᱱᱟ ᱱᱚᱣᱟ ᱢᱟᱞᱫᱟ ᱡᱮᱞᱟᱨᱮ ᱧᱩᱛᱩᱢᱟᱱ ᱱᱟᱜᱟᱢᱤᱭᱟᱹ ᱞᱮᱠᱟᱛᱮ ᱦᱚᱲ ᱢᱩᱫᱽᱨᱮᱭ ᱛᱟᱦᱮᱸᱠᱟᱱᱟ ᱩᱱᱤᱫᱚᱭ ᱦᱩᱱᱟᱹᱝ ᱡᱤᱛᱩ ᱢᱩᱨᱢᱩ ᱠᱳᱞᱯᱷᱩᱨ ᱵᱞᱚᱠ ᱠᱚᱪᱟ ᱠᱟᱸᱫᱚᱨ ᱨᱮ ᱟᱛᱳ ᱛᱟᱦᱮᱸᱠᱟᱱ ᱛᱟᱭᱟ ᱱᱚᱰᱮ ᱡᱮ ᱡᱚᱢᱤᱫᱟᱨᱠᱚᱠᱚ ᱥᱟᱥᱚᱱᱮᱫᱠᱟᱱ ᱛᱟᱦᱮᱱ ᱡᱚᱢᱤᱫᱟᱨ ᱥᱟᱥᱚᱱ ᱚᱱᱟ ᱵᱤᱨᱩᱫᱷᱨᱮ ᱩᱱᱤ ᱱᱚᱰᱮᱭ ᱞᱟᱹᱲᱦᱟᱹᱭᱞᱮᱫᱟ ᱨᱮᱸᱜᱮᱡᱼᱱᱟᱪᱟᱨ ᱦᱚᱲ ᱡᱟᱛᱮ ᱦᱚᱠᱼᱟᱹᱭᱫᱟᱹᱨᱠᱚ ᱧᱟᱢ ᱟᱠᱚᱣᱟᱜ ᱵᱷᱤᱴᱟᱹᱢᱟᱹᱴᱤ ᱡᱚᱞᱡᱚᱝᱜᱚᱞ ᱡᱚᱢᱤ ᱨᱮᱱᱟᱜ ᱚᱫᱷᱤᱠᱟᱨᱠᱚ ᱧᱟᱢ ᱱᱚᱣᱟ ᱞᱟᱹᱜᱤᱫᱛᱮ ᱩᱱᱤᱫᱚ ᱩᱱᱠᱩ ᱡᱚᱢᱤᱫᱟᱨᱠᱚ ᱥᱚᱸᱜᱮ ᱚᱸᱰᱮᱭ ᱞᱟᱹᱲᱦᱟᱹᱭᱞᱮᱱᱟ ᱟᱨ ᱚᱱᱠᱟ ᱞᱮᱠᱟᱛᱮ ᱩᱱᱤᱫᱚ ᱚᱸᱰᱮᱠᱚ ᱴᱷᱩ ᱜᱚᱡᱞᱮᱫᱮᱭᱟ